ᱢᱳᱵᱟᱭᱤᱞ ᱱᱟᱦᱟᱜ ᱡᱩᱜᱽ ᱨᱮ ᱟᱹᱰᱤ ᱫᱟᱢᱟᱱ ᱡᱤᱱᱤᱥ ᱠᱟᱱᱟ ᱪᱮᱫᱟᱜ ᱥᱮ ᱡᱟᱦᱟᱸᱭ ᱡᱟᱦᱟᱸ ᱛᱤᱱᱟᱹᱜ ᱥᱟᱺᱜᱤᱧ ᱨᱮᱜᱮ ᱵᱚᱱ ᱛᱟᱦᱮᱱ ᱚᱠᱚᱭ ᱠᱳᱞᱠᱟᱛᱟ ᱨᱮ ᱚᱠᱚᱭ ᱡᱷᱟᱲᱜᱨᱟᱢ ᱨᱮ ᱚᱠᱚᱭ ᱥᱤᱞᱫᱟᱹ ᱨᱮ ᱢᱮᱸᱫᱛᱮ ᱵᱟᱵᱚᱱ ᱧᱮᱯᱮᱞ ᱠᱟᱱ ᱨᱮᱦᱚᱸ ᱯᱷᱳᱱ ᱛᱮᱫᱚ ᱵᱚᱱ ᱨᱚᱯᱚᱲ ᱠᱟᱱᱟ ᱯᱷᱳᱱ ᱢᱮᱱᱟᱜ ᱛᱮ ᱵᱷᱤᱰᱤᱭᱳ ᱠᱚᱞ ᱦᱚᱸᱵᱚᱱ ᱫᱟᱲᱮᱭᱟᱜ ᱠᱟᱱᱟ ᱱᱟᱦᱟᱜ ᱯᱟᱹᱴᱷᱣᱟᱹ ᱠᱚ ᱤᱥᱠᱩᱞ ᱠᱚᱞᱮᱡᱽ ᱠᱚ ᱵᱟᱝ ᱥᱮᱱ ᱠᱟᱛᱮ ᱨᱮᱦᱚᱸ ᱱᱮᱹᱴ ᱢᱟᱫᱽᱫᱷᱚᱢᱛᱮ ᱚᱲᱟᱜ ᱨᱮᱦᱚᱸ ᱠᱚ ᱯᱟᱲᱦᱟᱜ ᱠᱟᱱᱟ ᱥᱮ ᱢᱳᱵᱟᱭᱤᱞ ᱨᱮ ᱯᱷᱮᱹᱥ ᱞᱟᱭᱤᱴ ᱥᱟᱶᱛᱮ ᱴᱨᱮᱹᱱ ᱴᱟᱭᱤᱢ ᱮᱢᱱᱤ ᱜᱷᱩᱲᱤ ᱟᱹᱰᱤ ᱞᱮᱠᱟᱱ ᱡᱤᱱᱤᱥ ᱢᱮᱱᱟᱜᱼᱟ ᱱᱤᱛᱳᱜ ᱢᱳᱵᱟᱭᱤᱞ ᱢᱮᱱᱟᱜ ᱛᱮ ᱢᱳᱵᱟᱭᱤᱞ ᱦᱚᱲᱴᱷᱮᱱ ᱦᱤᱨᱤ ᱦᱤᱯᱤᱨᱤ ᱵᱟᱵᱚᱱ ᱪᱟᱞᱟᱜ ᱠᱟᱱᱟ ᱱᱤᱭᱟᱹ ᱢᱟᱫᱡᱽᱫᱷᱚᱢ ᱛᱮᱜᱮ ᱵᱚᱱ ᱜᱚᱞᱯᱚ ᱠᱟᱱᱟ ᱠᱷᱮᱞ ᱠᱚ ᱵᱷᱤᱰᱤᱭᱳ ᱠᱚ ᱮᱭ ᱥᱤᱨᱤᱭᱟᱞ ᱠᱚ ᱟᱹᱰᱤᱜᱟᱱ ᱡᱤᱱᱤᱥ ᱟᱭᱳ ᱦᱚᱲ ᱠᱚ ᱱᱤᱛᱳᱜ ᱢᱳᱵᱟᱭᱤᱞ ᱢᱟᱫᱽᱫᱷᱚᱢ ᱛᱮᱜᱮ ᱠᱚ ᱧᱟᱢᱫᱟ ᱢᱳᱵᱟᱭᱤᱞ ᱚᱱᱟᱛᱤᱧ ᱞᱟᱹᱭᱫᱟ ᱢᱳᱵᱟᱭᱤᱞ ᱩᱰᱩᱠ ᱠᱟᱱᱛᱮ ᱟᱹᱰᱤ ᱱᱟᱯᱟᱭ ᱜᱮ ᱦᱳᱭᱟᱠᱟᱱᱟ